ᱦᱳᱭ ᱠᱷᱮ ᱞ ᱫᱚ ᱤᱧ ᱟᱹᱰᱤ ᱜᱟᱱᱤᱧ ᱠᱩᱥᱤᱭᱟᱜᱼᱟ ᱢᱮᱱᱠᱷᱟᱱ ᱤᱧᱫᱚ ᱦᱩᱭᱱᱟ ᱦᱩᱭᱱᱟ ᱱᱚᱜᱼᱚ ᱱᱚᱣᱟ ᱟᱨ ᱠᱷᱮᱹᱞ ᱥᱟᱶᱫᱚ ᱟᱹᱰᱤᱜᱮ ᱜᱤᱫᱽᱨᱟᱹ ᱠᱷᱚᱱ ᱡᱚᱯᱲᱟᱣ ᱢᱤᱱᱟᱹᱧᱟ ᱢᱮᱱᱠᱷᱟᱱ ᱡᱟᱹᱥᱛᱤᱠᱟᱭ ᱛᱮᱫᱚ ᱤᱧᱫᱚ ᱟᱞᱮ ᱱᱚᱛᱮ ᱫᱚ ᱜᱮᱞᱮ ᱠᱷᱮᱹᱞᱟ ᱜᱤᱫᱽᱨᱟᱹ ᱠᱷᱚᱱ ᱤᱧᱫᱚ ᱜᱮᱧ ᱠᱷᱮᱹᱞ ᱟᱹᱜᱩ ᱟᱠᱟᱫᱟ ᱚᱱᱟ ᱪᱮᱠᱟ ᱠᱷᱮᱹᱞ ᱯᱨᱚᱛᱤᱛᱮ ᱟᱹᱰᱤᱜᱮ ᱤᱧᱟᱹᱜ ᱠᱩᱥᱤ ᱢᱮᱱᱟᱜᱼᱟ ᱟᱹᱰᱤᱜᱮ ᱨᱟᱹᱥᱠᱟᱹ ᱢᱮᱱᱟᱜᱼᱟ ᱥᱮᱫᱟᱭ ᱠᱷᱚᱱ ᱜᱤᱫᱽᱨᱟᱹ ᱠᱷᱚᱱ ᱜᱮᱧ ᱠᱷᱮᱹᱞ ᱟᱠᱟᱫᱼᱟ ᱪᱮᱫᱟᱜ ᱥᱮ ᱟᱞᱮ ᱱᱚᱣᱟ ᱴᱚᱴᱷᱟ ᱨᱮᱫᱚ ᱫᱚ ᱟᱹᱰᱤᱜᱮ ᱞᱳᱠᱯᱨᱤᱭᱚ ᱠᱷᱮᱹᱞ ᱠᱟᱱᱟ ᱱᱚᱣᱟ ᱠᱷᱮᱹᱞ ᱨᱮᱫᱚ ᱟᱞᱮ ᱴᱚᱴᱷᱟ ᱨᱮᱱ ᱡᱟᱦᱟᱸ ᱛᱤᱱᱟᱹᱜ ᱜᱮ ᱥᱩᱨᱼᱥᱩᱯᱩᱨ ᱟᱹᱛᱩ ᱢᱮᱱᱟᱜᱼᱟ ᱵᱟᱝ ᱴᱚᱴᱷᱟ ᱢᱮᱱᱟᱜᱼᱟ ᱡᱚᱛᱚ ᱦᱚᱲᱜᱮ ᱠᱚ ᱦᱤᱡᱩᱜᱼᱟ ᱵᱚᱞ ᱮᱱᱮᱡ ᱠᱚ ᱧᱮᱞᱟ ᱟᱹᱰᱤ ᱠᱚ ᱨᱟᱹᱠᱟᱹᱭᱟ ᱚᱱᱟ ᱥᱟᱶᱼᱥᱟᱶᱛᱮ ᱵᱟᱦᱨᱮ ᱠᱚᱨᱮᱱ ᱟᱹᱰᱤ ᱥᱟᱺᱜᱤᱧᱼᱥᱟᱺᱜᱤᱧ ᱴᱚᱴᱷᱟ ᱨᱮᱱ ᱵᱟᱝ ᱟᱹᱛᱩ ᱨᱮᱱ ᱠᱷᱮᱞᱳᱰᱤᱭᱟᱹ ᱠᱚ ᱦᱤᱡᱩᱜᱼᱟ ᱠᱷᱮᱞᱳᱰᱤᱭᱟᱹ ᱠᱚ ᱥᱟᱶᱞᱮ ᱧᱟᱯᱟᱢᱟ ᱩᱯᱨᱩᱢᱚᱜ ᱟᱞᱮ ᱟᱹᱰᱤᱜᱮ ᱨᱟᱹᱥᱠᱟᱹᱞᱮ ᱵᱩᱡᱷᱟᱹᱣᱟ ᱚᱱᱠᱟ ᱞᱮᱠᱟᱛᱮ ᱱᱚᱣᱟ ᱠᱷᱮᱹᱞ ᱦᱚᱛᱮᱛᱮ ᱟᱹᱰᱤᱜᱟᱱ ᱜᱟᱛᱮ ᱠᱚ ᱱᱚᱣᱟ ᱠᱷᱮᱹᱞ ᱢᱟᱫᱽᱫᱷᱚᱢᱛᱮ ᱟᱹᱰᱤᱜᱮ ᱞᱟᱦᱟ ᱥᱮᱫ ᱠᱚ ᱥᱮᱱ ᱟᱠᱟᱱᱟ ᱱᱚᱣᱟ ᱠᱷᱮᱹᱞ ᱢᱟᱫᱽᱫᱷᱚᱢᱛᱮ ᱟᱫᱷᱮᱠ ᱜᱟᱛᱮ ᱠᱚ ᱫᱷᱟᱹᱨᱤᱡ ᱦᱚᱸᱠᱚ ᱠᱷᱮᱹᱞ ᱟᱠᱟᱫᱼᱟ ᱛᱮ ᱠᱚ ᱠᱷᱮᱹᱞ ᱟᱠᱟᱫᱼᱟ ᱤᱧᱦᱚᱸ ᱱᱚᱣᱟ ᱠᱷᱮᱹᱞ ᱯᱨᱚᱛᱤᱛᱮ ᱫᱷᱟᱹᱨᱤᱡ ᱤᱧ ᱠᱷᱮᱹᱞ ᱟᱠᱟᱫᱼᱟ ᱟᱨ ᱱᱚᱣᱟ ᱫᱚ ᱱᱚᱝᱠᱟᱱ ᱠᱷᱮᱹᱞ ᱠᱟᱱᱟ ᱠᱤ ᱡᱚᱛᱚ ᱠᱷᱚᱱ ᱯᱟᱞᱮᱫ ᱟᱹᱰᱤᱜᱮ ᱠᱷᱮᱹᱞ ᱠᱟᱱᱟ ᱱᱚᱣᱟ ᱠᱷᱮᱹᱞ ᱫᱚ ᱱᱚᱵᱵᱚᱭ ᱨᱮᱱᱟᱜ ᱦᱩᱭᱩᱜᱼᱟ ᱱᱚᱣᱟ ᱠᱷᱮᱹᱞ ᱨᱮᱫᱚ ᱟᱹᱰᱤᱜᱮ ᱫᱚᱢ ᱫᱚᱨᱠᱟᱨᱚᱜᱼᱟ ᱪᱮᱫᱟᱜ ᱥᱮ ᱱᱚᱵᱵᱚᱭ ᱠᱷᱮᱹᱞ ᱠᱟᱛᱮᱱ ᱟᱹᱰᱤ ᱞᱟᱸᱜᱟ ᱵᱩᱡᱷᱟᱹᱜᱼᱟ ᱚᱱᱟ ᱪᱮᱠᱟ ᱦᱚᱸ ᱟᱹᱰᱤ ᱜᱮ ᱛᱟᱦᱮᱸ ᱫᱚᱨᱠᱟᱨ ᱢᱮᱱᱠᱷᱟᱱ ᱱᱚᱣᱟ ᱠᱷᱮᱹᱞ ᱨᱮᱦᱚᱸ ᱟᱹᱰᱤᱜᱮ ᱱᱩᱠᱥᱟᱱ ᱢᱮᱱᱟᱜᱼᱟ ᱪᱮᱫᱟᱜ ᱥᱮ ᱡᱩᱫᱤ ᱱᱚᱣᱟᱢ ᱠᱷᱮᱞᱟ ᱡᱩᱫᱤ ᱡᱟᱦᱟᱸᱨᱮ ᱵᱟᱡᱟᱣ ᱮᱢᱟᱱ ᱞᱮᱱᱠᱷᱟᱱᱮᱢ ᱡᱟᱸᱜᱟ ᱠᱚ ᱨᱟᱹᱯᱩᱫ ᱮᱢᱟᱱ ᱞᱮᱱᱠᱷᱟᱱ ᱟᱹᱰᱤᱜᱮ ᱱᱩᱠᱥᱟᱱᱚᱜᱼᱟ ᱚᱱᱟ ᱪᱤᱠᱟᱹ ᱟᱹᱰᱤᱜᱮ ᱥᱚᱪᱼᱡᱟᱢᱟᱡᱽ ᱠᱟᱛᱮᱫ ᱞᱮ ᱠᱷᱮᱹᱞᱟ ᱵᱟᱧᱪᱟᱣ ᱠᱟᱛᱮᱫ ᱞᱮ ᱠᱷᱮᱹᱞᱟ ᱨᱟᱹᱥᱠᱟᱹᱭᱟᱞᱮ ᱠᱷᱮᱹᱞ ᱟᱞᱮ ᱦᱚᱲ ᱦᱚᱸᱠᱚ ᱥᱟᱨᱦᱟᱣ ᱞᱮᱭᱟ ᱟᱹᱰᱤᱜᱮ ᱠᱩᱥᱤᱞᱮ ᱵᱩᱡᱷᱟᱹᱣᱟ ᱪᱮᱫᱟᱜ ᱥᱮ ᱫᱚ ᱟᱞᱮ ᱴᱚᱴᱷᱟᱨᱮ ᱱᱚᱝᱠᱟᱱ ᱠᱷᱮᱹᱞ ᱠᱟᱱᱟ ᱠᱤ ᱡᱚᱛᱚ ᱦᱚᱲ ᱱᱚᱣᱟ ᱠᱷᱮᱞ ᱧᱮᱧᱮᱞ ᱠᱚ ᱦᱤᱡᱩᱜᱼᱟ ᱟᱨ ᱱᱚᱣᱟ ᱠᱷᱮᱹᱞ ᱨᱮᱫᱚ ᱟᱹᱰᱤᱜᱮ ᱨᱟᱹᱥᱠᱟᱹ ᱢᱮᱱᱟᱜᱼᱟ ᱚᱱᱟ ᱪᱮᱠᱟ ᱟᱞᱮ ᱱᱚᱛᱮ ᱫᱚ ᱜᱮ ᱡᱟᱹᱥᱛᱤᱠᱟᱭ ᱛᱮᱞᱮ ᱠᱷᱮᱹᱞᱟ ᱟᱨ ᱤᱧᱦᱚᱸ ᱱᱚᱣᱟ ᱠᱷᱮᱹᱞ ᱯᱨᱚᱛᱤ ᱫᱚ ᱟᱹᱰᱤᱜᱮ ᱠᱩᱥᱤ ᱢᱤᱱᱟᱹᱧᱟ ᱟᱹᱰᱤᱜᱮ ᱨᱟᱹᱥᱠᱟᱹ ᱜᱤᱫᱽᱨᱟᱹ ᱠᱷᱚᱱ ᱜᱮ ᱱᱚᱣᱟ ᱠᱷᱮᱹᱞ ᱨᱮᱫᱚ ᱡᱟᱦᱟᱸ ᱛᱤᱱᱟᱹᱜ ᱜᱮ ᱠᱷᱤᱞᱟᱲᱤ ᱠᱚ ᱠᱚ ᱦᱟᱛᱟᱣᱟ ᱡᱚᱛᱚ ᱠᱚ ᱥᱮᱴᱮᱨᱚᱜᱼᱟ ᱟᱨ ᱡᱚᱛᱚ ᱜᱮ ᱟᱹᱰᱤ ᱨᱟᱹᱥᱠᱟᱹᱭᱟᱞᱮ ᱡᱚᱛᱚ ᱜᱮ ᱩᱯᱨᱩᱢᱚᱜ ᱟᱞᱮ ᱢᱮᱱᱠᱷᱟᱱ ᱟᱫᱷᱮᱠ ᱱᱮᱛᱟᱨ ᱠᱚᱲᱟ ᱟᱨ ᱵᱟᱝ ᱠᱩᱲᱤ ᱠᱚᱫᱚ ᱱᱚᱣᱟ ᱠᱷᱮᱹᱞ ᱨᱮᱦᱚᱸ ᱟᱹᱰᱤ ᱜᱮᱞᱮ ᱵᱟᱹᱞᱴᱟᱹᱜ ᱠᱟᱱᱟ ᱠᱤ ᱵᱟᱝ ᱟᱹᱰᱤ ᱠᱚ ᱵᱟᱹᱞᱴᱟᱹᱜ ᱠᱟᱱᱟ ᱵᱚᱞ ᱠᱷᱮᱞ ᱡᱟᱦᱟᱸ ᱨᱮᱜᱮ ᱦᱩᱭᱩᱜ ᱠᱟᱱᱟ ᱚᱞᱚᱜ ᱯᱟᱲᱦᱟᱣ ᱵᱟᱹᱜᱤ ᱠᱟᱛᱮᱫ ᱵᱟᱝ ᱟᱠᱚ ᱚᱲᱟᱜ ᱨᱮᱱᱟᱜ ᱠᱟᱢᱼᱠᱟᱡᱽ ᱵᱟᱹᱜᱤ ᱠᱟᱛᱮᱫ ᱵᱚᱞ ᱠᱷᱮᱹᱞ ᱠᱚ ᱪᱟᱞᱟᱜ ᱠᱟᱱᱟ ᱵᱟᱠᱚ ᱚᱞᱚᱜ ᱠᱟᱱᱟ ᱚᱞᱚᱜᱼᱯᱟᱲᱦᱟᱜ ᱠᱚ ᱵᱟᱹᱜᱤᱭᱮᱫᱼᱟ ᱟᱠᱚ ᱚᱲᱟᱜᱨᱮ ᱯᱩᱭᱥᱟᱹᱼᱴᱟᱠᱟ ᱠᱷᱚᱭᱮᱫ ᱠᱚᱣᱟ ᱠᱚ ᱡᱟᱦᱟᱱᱟᱜ ᱦᱩᱭᱩᱜ ᱠᱟᱱ ᱥᱮ ᱵᱟᱝ ᱦᱩᱭᱩᱜ ᱠᱟᱱ ᱵᱚᱞ ᱠᱷᱮᱞ ᱞᱟᱹᱜᱤᱫ ᱵᱟᱝ ᱵᱚᱞ ᱠᱷᱮᱹᱞ ᱫᱟᱬᱟᱱ ᱞᱟᱹᱜᱤᱫ ᱯᱩᱭᱥᱟᱹ ᱠᱚᱭᱮᱜ ᱠᱚᱣᱟ ᱠᱚ ᱚᱱᱟᱛᱮ ᱟᱹᱰᱤᱜᱮ ᱠᱚ ᱠᱚᱲᱟ ᱜᱤᱫᱽᱨᱟᱹ ᱟᱨ ᱵᱟᱝ ᱠᱩᱲᱤ ᱜᱤᱫᱽᱨᱟᱹ ᱠᱚ ᱵᱮᱨᱵᱟᱫᱚᱜ ᱠᱟᱱᱟ ᱚᱱᱟ ᱪᱮᱠᱟ ᱟᱞᱮ ᱫᱚ ᱟᱹᱰᱤ ᱟᱨ ᱥᱚᱢᱚᱭ ᱨᱮᱱᱟᱜ ᱢᱚᱦᱚᱛᱚ ᱫᱚᱦᱚ ᱠᱟᱛᱮᱫ ᱵᱚᱞ ᱦᱚᱸᱞᱮ ᱠᱷᱮᱹᱞ ᱠᱟᱱᱟ